ᱦᱮᱸ ᱤᱧᱟᱹᱜ ᱨᱟᱥᱴᱨᱚ ᱨᱮᱱᱟᱜ ᱩᱛᱱᱟᱹᱣ ᱤᱫᱤ ᱠᱟᱛᱮ ᱟᱨᱦᱚᱸ ᱵᱟᱰᱟᱭ ᱞᱟᱹᱠᱛᱤ ᱠᱟᱱᱟ ᱪᱮᱫᱟᱜ ᱥᱮ ᱤᱧᱟᱹᱜ ᱨᱟᱥᱴᱨᱚ ᱨᱮ ᱵᱤᱵᱷᱤᱱᱱᱚ ᱨᱚᱠᱚᱢ ᱥᱚᱢᱚᱥᱥᱟ ᱢᱮᱱᱟᱜᱼᱟ ᱟᱨ ᱚᱱᱟ ᱥᱚᱢᱚᱥᱥᱟ ᱥᱚᱢᱟᱫᱷᱟᱱ ᱞᱟᱹᱜᱤᱫ ᱫᱚ ᱵᱤᱵᱷᱤᱱᱱᱚ ᱨᱚᱠᱚᱢ ᱡᱟᱹᱨᱩᱲ ᱢᱮᱱᱟᱜᱼᱟ ᱡᱮᱢᱚᱱ ᱥᱠᱩᱞ ᱠᱚᱞᱮᱡᱽ ᱤᱭᱩᱱᱤᱵᱷᱟᱨᱥᱤᱴᱤ ᱦᱚᱥᱯᱤᱴᱟᱞ ᱰᱟᱦᱟᱨ ᱪᱟᱥᱟᱵᱟᱫ ᱞᱟᱹᱜᱤᱫ ᱫᱟᱜ ᱨᱮᱱᱟᱜ ᱵᱮᱵᱚᱥᱛᱟ ᱟᱭᱢᱟ ᱨᱚᱠᱚᱢ ᱩᱛᱱᱟᱹᱜ ᱨᱮᱭᱟᱜ ᱞᱟᱹᱠᱛᱤ ᱢᱮᱱᱟᱜᱼᱟ ᱟᱨ ᱚᱱᱟ ᱩᱛᱱᱟᱹᱣ ᱛᱟᱞᱟ ᱛᱮᱜᱤ ᱛᱮᱦᱮᱧ ᱫᱤᱥᱚᱢ ᱨᱮᱱ ᱥᱮ ᱚᱱᱟ ᱨᱟᱥᱴᱨᱚ ᱨᱮᱱ ᱦᱚᱲ ᱠᱚ ᱠᱚ ᱞᱟᱦᱟ ᱫᱟᱲᱮᱭᱟᱜᱼᱟ ᱥᱠᱩᱞ ᱠᱚᱞᱮᱡᱽ ᱤᱭᱩᱱᱤᱵᱷᱟᱨᱥᱤᱴᱤ ᱦᱚᱥᱯᱤᱴᱟᱞ ᱰᱟᱦᱟᱨ ᱠᱚ ᱡᱩᱫᱤ ᱵᱟᱝ ᱛᱟᱦᱮᱱᱟ ᱛᱟᱦᱚᱞᱮ ᱚᱱᱟ ᱨᱟᱥᱴᱨᱚ ᱥᱮ ᱫᱤᱥᱚᱢ ᱫᱚ ᱟᱹᱰᱤ ᱱᱟᱭᱼᱱᱟᱯᱟᱭ ᱛᱮᱫᱚ ᱵᱟᱝ ᱪᱟᱞᱟᱣ ᱫᱟᱲᱮᱭᱟᱜᱼᱟ ᱠᱟᱨᱚᱱ ᱟᱭᱢᱟ ᱦᱚᱲ ᱵᱤᱵᱷᱤᱱᱱᱚ ᱥᱚᱢᱚᱥᱥᱟ ᱨᱮᱠᱚ ᱯᱟᱲᱟᱣᱚᱜᱼᱟ ᱚᱱᱟᱛᱮ ᱤᱧᱟᱹᱜ ᱫᱤᱠ ᱛᱷᱮᱠᱮ ᱱᱚᱣᱟᱧ ᱢᱚᱱᱮᱭᱟ ᱡᱮ ᱢᱤᱫᱴᱮᱡ ᱫᱤᱥᱚᱢ ᱪᱟᱞᱟᱣ ᱢᱟᱱᱟ ᱨᱮ ᱡᱳᱜᱟᱡᱳᱜᱽ ᱵᱮᱵᱚᱥᱛᱟ ᱛᱷᱮᱠᱮ ᱮᱦᱚᱵ ᱠᱟᱛᱮ ᱥᱠᱩᱞ ᱠᱚᱞᱮᱡᱽ ᱦᱚᱥᱯᱤᱴᱟᱞ ᱤᱭᱩᱱᱤᱵᱷᱟᱨᱥᱤ ᱡᱚᱛᱚ ᱞᱮᱠᱟᱱ ᱡᱤᱱᱤᱥ ᱞᱟᱹᱠᱛᱤ ᱠᱟᱱᱟ